ᱟᱵᱚ ᱵᱷᱟᱟᱨᱚᱛ ᱫᱤᱥᱚᱢ ᱨᱮ ᱪᱷᱚᱴᱤ ᱨᱤᱛᱩ ᱢᱮᱱᱟᱜᱼᱟ ᱡᱮᱢᱚᱱ ᱜᱤᱨᱥᱚ ᱨᱤᱛᱩ ᱵᱚᱨᱥᱟ ᱨᱤᱛᱩ ᱟᱨ ᱥᱤᱛ ᱨᱤᱛᱩ ᱵᱚᱨᱥᱟ ᱨᱮᱫᱚ ᱫᱟᱨᱮ ᱠᱚᱠᱚ ᱟᱨ ᱠᱚ ᱨᱚᱦᱚᱭᱟ ᱛᱚᱠᱷᱚᱱ ᱫᱚ ᱯᱨᱚᱛᱮᱠ ᱫᱤᱱ ᱞᱮᱠᱟᱜᱮ ᱫᱟᱜᱟᱭ ᱵᱚᱨᱥᱟᱭᱟᱭ ᱚᱱᱟᱛᱮ ᱫᱟᱨᱮ ᱨᱚᱦᱚᱭ ᱞᱮᱠᱷᱟᱱ ᱵᱟᱝ ᱜᱚᱡᱚᱜᱼᱟ ᱟᱨ ᱥᱤᱛ ᱨᱮᱫᱚ ᱡᱮᱢᱚᱱ ᱥᱤᱛ ᱨᱤᱛᱩ ᱨᱮᱫᱚ ᱫᱟᱨᱮ ᱥᱟᱠ ᱥᱚᱵᱽᱡᱤ ᱠᱚ ᱨᱚᱦᱚᱭᱟ ᱡᱮᱢᱚᱱ ᱡᱚᱢ ᱞᱟᱹᱜᱤᱫ ᱡᱟᱦᱟᱸ ᱠᱩᱡ ᱡᱮᱢᱚᱱ ᱥᱚᱥᱟ ᱠᱚᱠᱚ ᱨᱚᱦᱚᱭᱟ ᱛᱩᱲᱤ ᱟᱲᱟᱜ ᱠᱚᱠᱚ ᱨᱚᱦᱚᱭᱟ ᱢᱩᱞᱟᱹ ᱟᱲᱟᱜ ᱠᱚᱠᱚ ᱨᱚᱦᱚᱭᱟ ᱛᱚᱠᱷᱚᱱ ᱫᱚ ᱩᱱ ᱥᱚᱢᱚᱭ ᱫᱚ ᱚᱱᱟ ᱡᱤᱱᱤᱥ ᱵᱷᱟᱜᱮ ᱦᱩᱭᱩᱜᱼᱟ ᱟᱨ ᱜᱤᱨᱥᱚ ᱨᱤᱛᱩ ᱨᱮᱫᱚ ᱫᱟᱨᱮ ᱨᱚᱦᱚᱭ ᱞᱮᱠᱷᱟᱡ ᱵᱟᱝ ᱛᱟᱦᱮᱱᱟ ᱛᱚᱠᱷᱚᱱ ᱫᱚ ᱴᱟᱱ ᱛᱮ ᱜᱚᱡᱚᱜᱼᱟ ᱛᱟᱨᱯᱚᱨ ᱴᱷᱤᱠᱼᱴᱷᱟᱠ ᱵᱟᱝ ᱛᱟᱦᱮᱱᱟ ᱞᱤᱸᱫᱤᱨ ᱠᱚᱠᱚ ᱡᱚᱢᱟ ᱚᱱᱟᱛᱮ ᱜᱤᱥᱥᱚ ᱨᱮᱫᱚ ᱵᱟᱠᱚ ᱨᱚᱦᱚᱭᱟ ᱫᱟᱨᱮ ᱫᱚ ᱠᱷᱩᱵᱽ ᱠᱚᱢ ᱜᱮᱠᱚ ᱨᱚᱦᱚᱭᱟ ᱟᱨ ᱵᱚᱨᱥᱟ ᱨᱮᱫᱚ ᱰᱷᱮᱹᱨ ᱜᱟᱱ ᱠᱚ ᱨᱚᱦᱚᱭᱟ